ᱦᱮᱸ ᱦᱮᱞᱳ ᱨᱮᱥᱴᱩᱨᱮᱱᱴ ᱜᱮᱥᱮ ᱦᱮᱸ ᱛᱚ ᱤᱧ ᱟᱡᱳᱫᱤᱭᱟᱹ ᱵᱩᱨᱩ ᱠᱷᱚᱱᱤᱧ ᱞᱟᱹᱭᱮᱜᱼᱟ ᱛᱚ ᱱᱤᱛᱚᱜ ᱤᱧ ᱚᱰᱟᱨ ᱞᱮᱫᱟ ᱚᱱᱟ ᱚᱰᱟᱨ ᱫᱚ ᱦᱮᱡ ᱠᱟᱱᱟ ᱦᱮᱡ ᱠᱟᱜ ᱠᱷᱟᱱᱤᱧ ᱧᱟᱢ ᱠᱟᱜᱼᱟ ᱚᱱᱟᱨᱮ ᱢᱤᱫᱴᱟᱝ ᱠᱩᱯᱚᱱ ᱠᱚᱯᱚᱱ ᱨᱮᱱᱟᱜ ᱱᱚᱢᱵᱚᱨ ᱫᱚ ᱦᱩᱭᱩᱜ ᱠᱟᱱᱟ ᱮᱭᱟᱭ ᱯᱩᱱ ᱢᱤᱫ ᱵᱟᱨ ᱢᱚᱬᱮ ᱛᱚ ᱱᱚᱣᱟ ᱢᱟᱥᱮ ᱪᱮᱠ ᱛᱟᱞᱟᱝ ᱢᱮ ᱟᱨ ᱵᱟᱰᱟᱭ ᱦᱚᱪᱚᱧ ᱢᱮ ᱦᱟᱸᱜ ᱛᱟᱲᱟ ᱛᱟᱹᱲᱤᱜᱮ ᱱᱚᱣᱟᱨᱮ ᱪᱮᱫ ᱥᱟᱨᱯᱨᱟᱭᱤᱡᱽ ᱤᱧ ᱧᱟᱢ ᱠᱟᱜᱼᱟ ᱦᱮᱸ ᱦᱮᱸ ᱦᱮᱸ ᱚᱱᱟᱜᱮ ᱴᱷᱤᱠ ᱜᱮᱭᱟ ᱱᱤᱛᱚᱜ ᱫᱚ ᱫᱚᱦᱚᱭᱮᱜ ᱦᱟᱸᱜ ᱦᱮᱸ ᱴᱷᱤᱠ ᱦᱮᱸ ᱛᱚ ᱢᱟ ᱦᱟᱜ ᱵᱟᱲᱟᱭ ᱦᱚᱪᱚᱧ ᱛᱟᱞᱟᱝ ᱢᱮ ᱛᱟᱲᱟᱛᱟᱹᱲᱤ